ᱱᱟᱦᱟᱜ ᱥᱮᱨᱢᱟ ᱨᱮᱱ ᱡᱩᱣᱟᱹᱱ ᱠᱚᱲᱟᱼᱠᱩᱲᱤ ᱠᱚ ᱛᱩᱢᱫᱟᱹᱜ ᱴᱟᱢᱟᱠ ᱛᱮ ᱵᱟᱝ ᱮᱱᱮᱡ ᱠᱟᱛᱮ ᱰᱤᱡᱮ ᱛᱮ ᱞᱟᱜᱽᱲᱮ ᱠᱚ ᱮᱱᱮᱡᱼᱟ ᱰᱤᱡᱮ ᱛᱮ ᱫᱚᱝ ᱠᱚ ᱮᱱᱮᱡᱼᱟ ᱵᱟᱯᱞᱟ ᱨᱮ ᱫᱚᱥᱚᱱ ᱨᱮ ᱥᱚᱦᱨᱟᱭ ᱨᱮ ᱵᱟᱦᱟ ᱨᱮ ᱪᱮᱫ ᱠᱟᱨᱟᱢ ᱠᱚᱨᱮ ᱦᱚᱸ ᱰᱤᱡᱮ ᱛᱮᱜᱮ ᱠᱚ ᱮᱱᱮᱡ ᱮᱫ ᱮᱱᱮᱡ ᱠᱟᱱᱟ ᱛᱩᱢᱫᱟᱹᱜ ᱴᱟᱢᱟᱠ ᱛᱮ ᱮᱱᱮᱡ ᱜᱮ ᱵᱟᱠᱚ ᱮᱱᱮᱡ ᱠᱟᱱᱟ ᱱᱤᱛᱚᱝ ᱚᱱᱠᱟ ᱛᱮᱜᱮ ᱛᱩᱢᱫᱟ ᱜ ᱴᱟᱢᱟᱠ ᱵᱤᱞᱩᱯᱛᱤ ᱤᱫᱤᱜ ᱠᱟᱱᱟ ᱪᱮ ᱱᱚᱝᱠᱟ ᱵᱟᱝ ᱞᱟᱹᱠᱛᱤ ᱠᱟᱱᱟ ᱥᱟᱱᱛᱟᱲ ᱥᱚᱢᱟᱡᱽ ᱨᱮᱫᱚ ᱧᱮᱞᱢᱮ ᱰᱤᱡᱮ ᱛᱮᱫᱚ ᱵᱟᱝ ᱵᱟᱰᱟᱭ ᱦᱚᱪᱚ ᱱᱩᱠᱩ ᱫᱚ ᱪᱮᱫ ᱠᱚ ᱮᱱᱮᱡ ᱠᱟᱱᱟ ᱥᱟᱱᱛᱟᱲ ᱥᱚᱢᱟᱡᱽ ᱨᱮ ᱡᱩᱫᱤᱢ ᱮᱱᱮᱡᱼᱟ ᱛᱩᱢᱫᱟᱹᱜ ᱴᱟᱢᱟᱠ ᱛᱮᱜᱮ ᱪᱮᱫᱟᱜ ᱪᱮ ᱛᱩᱢᱫᱟᱹᱜ ᱴᱟᱢᱟᱠ ᱛᱟᱵᱚᱱ ᱡᱚᱛᱚᱱᱟᱜ ᱜᱤᱫᱽᱨᱟᱹ ᱡᱚᱱᱢᱚ ᱞᱮᱱᱠᱷᱟᱱ ᱛᱩᱢᱫᱟᱜ ᱴᱟᱢᱟᱠ ᱠᱚ ᱨᱩᱭᱟ ᱵᱟᱯᱞᱟᱜ ᱡᱚᱠᱷᱚᱱ ᱦᱚᱸ ᱛᱩᱢᱫᱟᱹᱜ ᱴᱟᱢᱟᱠ ᱠᱚ ᱨᱩᱭᱟ ᱥᱮ ᱡᱟᱦᱟᱱᱟᱜ ᱵᱚᱸᱜᱟᱼᱵᱳᱨᱳ ᱡᱚᱠᱷᱚᱱ ᱛᱩᱢᱫᱟᱹᱜ ᱴᱟᱢᱟᱠ ᱵᱚᱱ ᱨᱩᱭᱟ ᱛᱳ ᱚᱱᱟ ᱫᱚ ᱵᱟᱝ ᱤᱭᱟᱹ ᱠᱟᱛᱮᱫ ᱱᱤᱛᱚᱝ ᱰᱤᱡᱮ ᱛᱮᱵᱚᱱ ᱮᱱᱮᱡ ᱠᱟᱱᱟ ᱞᱮᱠᱤᱱ ᱱᱚᱣᱟ ᱠᱚᱫᱚ ᱵᱟᱝ ᱞᱟᱹᱠᱛᱤ ᱠᱟᱱᱟ ᱱᱤᱛᱚᱝ ᱟᱵᱚ ᱫᱚ ᱤᱱᱟᱹᱜ ᱵᱚᱱ ᱞᱟᱦᱟᱭᱮᱱᱟ ᱛᱟ ᱟᱵᱚᱣᱟᱜ ᱵᱩᱡᱷᱟᱹᱣ ᱞᱟᱹᱠᱛᱤ ᱠᱟᱱᱟ ᱡᱟᱦᱟᱸ ᱥᱮᱫᱟᱭ ᱦᱟᱯᱲᱟᱢ ᱠᱚᱠᱚ ᱛᱚᱞ ᱫᱚᱦᱚ ᱠᱟᱫ ᱛᱟᱵᱚᱱ ᱛᱩᱢᱫᱟᱹᱜ ᱴᱟᱢᱟᱠ ᱜᱮ ᱡᱮᱛᱮᱭᱟᱜ ᱠᱟᱱᱟ ᱛᱩᱢᱫᱟᱜ ᱴᱟᱢᱟᱠ ᱛᱮᱜᱮ ᱵᱚᱱ ᱨᱟᱹᱥᱠᱟᱹᱭᱟ ᱛᱩᱢᱫᱟᱹᱜ ᱴᱟᱢᱟᱠ ᱛᱮᱵᱚᱱ ᱮᱱᱮᱡ ᱥᱮᱨᱮᱧᱟ ᱟᱨ ᱚᱱᱟᱛᱮ ᱟᱹᱰᱤ ᱨᱚᱠᱚᱢ ᱟᱹᱰᱤ ᱪᱮᱦᱨᱟ ᱮᱱᱮᱡᱚᱜᱼᱟ ᱛᱩᱢᱫᱟᱹᱜ ᱴᱟᱢᱟᱠ ᱛᱮᱜᱮ ᱡᱟᱦᱟᱸ ᱞᱮᱠᱟ ᱵᱟᱯᱞᱟ ᱥᱚᱢᱚᱭ ᱦᱚᱸ ᱫᱚᱝ ᱵᱚᱱ ᱨᱩᱭᱟ ᱟᱨ ᱟᱨ ᱠᱤᱪᱷᱩ ᱢᱮᱱᱟᱜ ᱜᱮᱭᱟ ᱚᱱᱠᱟᱜᱮ ᱡᱟᱦᱟᱸ ᱞᱮᱠᱟ ᱫᱚᱥᱚᱱᱚᱜ ᱠᱷᱟᱱ ᱞᱟᱸᱜᱽᱲᱮ ᱵᱚᱱ ᱮᱱᱮᱡᱼᱟ ᱟᱨ ᱵᱟᱦᱟᱜ ᱠᱷᱟᱱ ᱵᱚᱱ ᱵᱟᱦᱟ ᱵᱚᱱ ᱮᱱᱮᱡᱼᱟ ᱥᱚᱦᱨᱟᱭᱚᱜ ᱠᱷᱟᱱ ᱥᱚᱦᱨᱟᱭ ᱵᱚᱱ ᱮᱱᱮᱡᱟ ᱟᱨᱦᱚᱸ ᱚᱱᱠᱟᱜᱮ ᱢᱮᱱᱟᱜ ᱛᱟᱵᱚᱱ ᱡᱟᱦᱟᱸ ᱥᱟᱱᱛᱟᱲ ᱥᱚᱢᱟᱡᱽ ᱨᱮᱭᱟᱜ ᱮᱱᱮᱡ ᱥᱮᱨᱮᱧ ᱜᱮᱛᱟᱵᱚᱱ ᱡᱟᱦᱟᱸ ᱮᱱᱮᱡ ᱯᱚᱨᱚᱵᱚᱜᱼᱟ ᱪᱮ ᱡᱟᱦᱟᱸ ᱯᱚᱨᱚᱵᱽ ᱨᱮᱜᱮ ᱚᱱᱟ ᱦᱤᱥᱟᱹᱵ ᱵᱚᱱ ᱨᱩᱭᱟ ᱛᱳ ᱚᱱᱠᱟᱜᱮ ᱱᱤᱛᱚᱝ ᱡᱟᱦᱟᱸ ᱛᱤᱱᱟᱹᱜ ᱠᱚᱲᱟᱼᱠᱩᱲᱤ ᱠᱚ ᱢᱮᱱᱟᱜ ᱠᱚ ᱛᱟᱵᱚᱱ ᱡᱩᱣᱟᱹᱱ ᱦᱟᱨᱟ ᱟᱠᱟᱱᱟ ᱵᱚᱱ ᱛᱳ ᱱᱤᱛᱚᱝ ᱰᱤᱡᱮ ᱛᱮ ᱵᱟᱝ ᱮᱱᱮᱡ ᱠᱟᱛᱮ ᱟᱨ ᱢᱟᱱᱟᱣ ᱠᱚᱣᱟ ᱵᱚᱱ ᱦᱚᱲ ᱠᱚ ᱰᱤᱡᱮ ᱛᱮᱫᱚ ᱟᱵᱚ ᱥᱟᱱᱛᱟᱲ ᱦᱚᱯᱚᱱ ᱫᱚ ᱟᱞᱚ ᱯᱮ ᱮᱱᱮᱡᱼᱟ ᱵᱟᱝᱠᱷᱟᱱ ᱫᱚ ᱛᱟᱵᱚᱱ ᱵᱟᱭ ᱞᱟᱦᱟᱜᱼᱟ ᱢᱟᱲᱟᱝ ᱥᱮᱫ ᱫᱚ ᱛᱟᱵᱚᱱ ᱛᱩᱢᱫᱟᱹᱜ ᱴᱟᱢᱟᱠ ᱫᱚ ᱛᱟᱹᱦᱩ ᱞᱟᱛᱟᱨ ᱥᱮᱫ ᱜᱮ ᱦᱮᱡ ᱤᱫᱤᱜᱼᱟ ᱟᱨ ᱱᱚᱝᱠᱟ ᱜᱮ ᱡᱩᱫᱤ ᱟᱵᱚ ᱦᱚᱸ ᱵᱟᱝ ᱵᱚᱱ ᱟᱯᱱᱟᱨᱟ ᱛᱩᱢᱫᱟᱹᱜ ᱴᱟᱢᱟᱠ ᱰᱤᱡᱮ ᱛᱮᱜᱮ ᱵᱚᱱ ᱮᱱᱮᱡᱼᱟ ᱮᱱᱠᱷᱟᱱ ᱫᱚ ᱛᱩᱢᱫᱟᱹᱜ ᱴᱟᱢᱟᱠ ᱫᱚ ᱟᱵᱚ ᱠᱷᱚᱱ ᱦᱤᱡᱩᱜ ᱯᱤᱲᱦᱤ ᱫᱚ ᱧᱮᱞ ᱦᱚᱸ ᱵᱟᱠᱚ ᱧᱮᱞ ᱧᱟᱢᱟ ᱱᱚᱣᱟ ᱫᱚ ᱪᱮᱫ ᱠᱚ ᱢᱮᱱᱟ ᱢᱮᱱᱛᱮ ᱜᱩᱜᱚᱞ ᱨᱮ ᱥᱟᱨᱪ ᱠᱟᱛᱮ ᱦᱚᱸ ᱵᱟᱠᱚ ᱧᱟᱢᱟ ᱚᱱᱟᱛᱮ ᱤᱧ ᱢᱮᱱᱟ ᱡᱟᱦᱟᱸ ᱛᱤᱱᱟᱹᱜ ᱜᱮ ᱥᱟᱱᱛᱟᱲ ᱥᱚᱢᱟᱡᱽ ᱨᱮ ᱱᱤᱛᱚᱝ ᱦᱟᱨᱟᱼᱵᱩᱨᱩᱜ ᱠᱟᱱᱟ ᱵᱚᱱ ᱠᱚᱲᱟᱼᱠᱩᱲᱤ ᱠᱚ ᱟᱵᱚ ᱫᱚ ᱵᱟᱝ ᱮᱱᱮᱡ ᱞᱟᱹᱠᱛᱤ ᱠᱟᱱᱟ ᱱᱚᱣᱟ ᱠᱚᱫᱚ ᱚᱱᱟ ᱠᱷᱟᱹᱛᱤᱨ ᱛᱮ ᱛᱩᱢᱫᱟᱹᱜ ᱴᱟᱢᱟᱠ ᱛᱮ ᱮᱱᱮᱡ ᱟᱵᱚᱱ ᱛᱩᱢᱫᱟᱹᱜ ᱴᱟᱢᱟᱠ ᱛᱮ ᱨᱟᱹᱥᱠᱟᱹᱭᱟ ᱟᱨ ᱛᱩᱢᱫᱟᱹᱜ ᱴᱟᱢᱟᱠ ᱜᱮ ᱡᱮᱛᱮᱭᱟᱜ ᱛᱟᱵᱚᱱ ᱟᱵᱚᱣᱟᱜ ᱫᱚ